ᱤᱧ ᱜᱟᱛᱮᱜᱼᱟ ᱯᱷᱩᱴᱵᱚᱞ ᱱᱚᱣᱟ ᱜᱟᱛᱮᱜ ᱨᱮ ᱟᱹᱰᱤ ᱢᱚᱸᱡ ᱤᱧ ᱟᱹᱭᱠᱟᱹᱣᱟ ᱡᱚᱛᱚ ᱠᱷᱚᱡ ᱜᱟᱛᱮᱜ ᱨᱮ ᱢᱟᱱᱮ ᱥᱚᱵ ᱛᱷᱮᱠᱮ ᱚᱱᱟ ᱯᱷᱩᱴᱵᱚᱞ ᱜᱮ ᱥᱚᱵ ᱛᱷᱮᱠᱮ ᱢᱚᱸᱡ ᱫᱚ ᱱᱚᱶᱟ ᱜᱟᱛᱮᱜ ᱨᱮᱭᱟᱜ ᱡᱟᱦᱟᱸᱭ ᱠᱷᱮᱞᱳᱰᱚᱜᱼᱟ ᱠᱷᱮᱞᱳᱰ ᱠᱚᱴᱷᱮᱱ ᱦᱚᱸ ᱟᱹᱰᱤ ᱜᱟᱛᱮᱜ ᱟᱹᱰᱤ ᱢᱚᱸᱡᱤᱧ ᱟᱹᱭᱠᱟᱹᱣᱟ ᱚᱱᱟ ᱜᱟᱛᱮᱜ ᱨᱮ ᱟᱹᱰᱤ ᱵᱮᱥ ᱤᱧ ᱵᱩᱡᱷᱟᱹᱣᱟ ᱚᱱᱟ ᱜᱟᱛᱮᱜ ᱨᱮᱭᱟᱜ ᱡᱟᱦᱟᱸ ᱨᱮᱜᱮᱞᱮ ᱪᱟᱞᱟᱣ ᱟᱠᱟᱱ ᱜᱟᱛᱮᱜ ᱚᱸᱰᱮ ᱠᱷᱚᱡ ᱜᱮ ᱯᱨᱟᱭᱤᱡ ᱫᱚᱞᱮ ᱟᱹᱜᱩ ᱵᱟᱲᱟ ᱟᱠᱟᱫ ᱜᱮᱭᱟ ᱟᱨ ᱟᱹᱜᱩ ᱦᱚᱞᱮ ᱟᱹᱜᱩ ᱟᱠᱟᱫ ᱜᱮᱭᱟ ᱟᱨ ᱠᱷᱮᱞᱳᱰᱚᱜ ᱦᱚᱸᱞᱮ ᱪᱟᱞᱟᱜ ᱜᱮᱭᱟ ᱡᱟᱦᱟᱸ ᱨᱮᱜᱮ ᱠᱷᱮᱞᱳᱰᱚᱜ ᱠᱚ ᱦᱚᱦᱚᱭ ᱧᱟᱢ ᱟᱞᱮ ᱠᱟᱜᱚᱡ ᱠᱚ ᱚᱸᱰᱮ ᱦᱚᱸᱞᱮ ᱪᱟᱞᱟᱣ ᱵᱟᱲᱟᱜ ᱜᱮᱭᱟ ᱚᱱᱟ ᱠᱷᱮᱞᱳᱰ ᱨᱮ ᱡᱚᱛᱚ ᱠᱷᱚᱡ ᱤᱱᱴᱟᱨᱮᱥᱴ ᱟ ᱯᱷᱩᱴᱵᱚᱞ ᱜᱮ